ᱤᱥᱠᱩᱞ ᱨᱮ ᱯᱟᱲᱦᱟᱜ ᱞᱟᱹᱜᱤᱫ ᱫᱚ ᱟᱵᱚᱣᱟᱜ ᱱᱤᱭᱟᱹ ᱠᱚ ᱡᱤᱱᱤᱥ ᱫᱚ ᱟᱵᱚᱣᱟᱜ ᱞᱟᱜᱟᱜ ᱠᱟᱱ ᱜᱮᱭᱟ ᱚᱱᱟᱛᱮ ᱟᱵᱚᱫᱚ ᱯᱨᱚᱛᱷᱚᱢ ᱨᱮᱵᱚᱱ ᱧᱮᱞᱟ ᱤᱥᱠᱩᱞ ᱨᱮ ᱯᱟᱲᱦᱟᱜ ᱞᱟᱹᱜᱤᱫ ᱵᱳᱨᱰ ᱵᱟ ᱫᱩᱲᱩᱵ ᱜᱤᱫᱽᱨᱟᱹ ᱠᱚᱦᱚᱸ ᱫᱩᱲᱩᱵ ᱠᱚ ᱞᱟᱹᱜᱤᱫ ᱪᱮᱭᱟᱨ ᱴᱮᱵᱤᱞ ᱚᱱᱟᱠᱚ ᱵᱟ ᱢᱤᱫᱴᱮᱱ ᱜᱤᱫᱽᱨᱟᱹ ᱩᱱᱟᱹᱜ ᱜᱷᱟᱹᱲᱤᱡ ᱤᱥᱠᱩᱞ ᱨᱮ ᱛᱟᱦᱮᱱ ᱠᱷᱟᱡ ᱩᱱᱤᱭᱟᱜ ᱡᱚᱢ ᱵᱮᱵᱚᱥᱛᱷᱟ ᱢᱤᱰᱼᱰᱮᱼᱢᱤᱞ ᱚᱱᱟ ᱠᱚᱜᱮ ᱛᱟᱦᱮᱱ ᱫᱚᱨᱠᱟᱨ ᱵᱳᱭ ᱠᱷᱟᱛᱟ ᱜᱤᱫᱽᱨᱟᱹ ᱠᱚᱦᱚᱸ ᱠᱚ ᱟᱹᱜᱩᱭᱟ ᱵᱳᱭ ᱠᱷᱟᱛᱟ ᱚᱱᱟ ᱠᱚ ᱛᱮᱜᱮ ᱢᱤᱫᱴᱮᱱ ᱤᱥᱠᱩᱞ ᱨᱮ ᱯᱟᱲᱦᱟᱜ ᱞᱟᱹᱜᱤᱫ ᱫᱚ ᱱᱤᱭᱟᱹ ᱠᱚᱫᱚ ᱟᱵᱚᱣᱟᱜ ᱫᱚᱨᱠᱟᱨ ᱜᱮᱭᱟ ᱟᱨ ᱤᱥᱠᱩᱞ ᱨᱮ ᱯᱟᱲᱦᱟᱜ ᱮᱠᱷᱚᱱ ᱛᱮ ᱟᱵᱚᱣᱟᱜ ᱤᱱᱴᱟᱨᱴᱮᱱᱢᱮᱱᱴ ᱚᱱᱟ ᱠᱚ ᱡᱤᱱᱤᱥ ᱫᱚ ᱵᱟᱝ ᱛᱟᱦᱮᱱᱟ ᱡᱮᱢᱚᱱ ᱢᱤᱫᱴᱮᱱ ᱜᱤᱫᱽᱨᱟᱹ ᱯᱟᱲᱦᱟᱜ ᱞᱟᱹᱜᱤᱫ ᱢᱤᱫᱴᱮᱱ ᱜᱤᱫᱽᱨᱟᱹ ᱴᱷᱮᱡ ᱫᱚ ᱯᱷᱳᱱ ᱵᱟ ᱴᱤᱵᱷᱤ ᱡᱟᱛᱤᱭᱚ ᱚᱱᱟ ᱠᱚᱫᱚ ᱡᱟᱛᱮ ᱵᱟᱝ ᱛᱟᱦᱮᱱ